ᱤᱧᱟᱹᱜ ᱢᱮᱱ ᱛᱮᱢᱟ ᱥᱟᱱᱛᱟᱲᱤ ᱯᱟᱹᱨᱥᱤ ᱫᱚ ᱟᱹᱰᱤ ᱜᱮ ᱠᱤᱥᱟᱹᱬᱟ ᱟᱨ ᱱᱚᱣᱟ ᱯᱟᱹᱨᱥᱤ ᱨᱮᱫᱚ ᱟᱭᱢᱟᱜᱟᱱ ᱠᱩᱫᱩᱢ ᱠᱟᱹᱦᱱᱤ ᱟᱭᱢᱟ ᱞᱮᱠᱟᱱᱟᱜ ᱢᱮᱱᱟᱜᱼᱟ ᱟᱨ ᱠᱩᱲᱤᱭᱟᱜ ᱧᱩᱛᱩᱢ ᱠᱚᱦᱚᱸ ᱡᱮ ᱠᱩᱲᱤ ᱞᱮᱠᱟᱜᱮ ᱢᱮᱱᱟᱜᱼᱟ ᱟᱨ ᱡᱟᱦᱟᱸ ᱡᱮ ᱮᱴᱟᱜ ᱯᱟᱹᱨᱥᱤ ᱨᱮᱫᱚ ᱠᱩᱲᱤ ᱧᱩᱛᱩᱢ ᱥᱮ ᱠᱚᱲᱟ ᱧᱩᱛᱩᱢ ᱥᱚᱢᱟᱱ ᱜᱮ ᱛᱟᱦᱮᱱᱟ ᱟᱨ ᱥᱟᱱᱛᱟᱲ ᱯᱟᱹᱨᱥᱤ ᱨᱮᱫᱚ ᱵᱷᱮᱜᱟᱨᱼᱵᱷᱮᱜᱟᱨ ᱜᱮ ᱛᱟᱦᱮᱱᱟ ᱡᱮ ᱡᱟᱦᱟᱸᱭ ᱜᱮ ᱡᱩᱫᱤ ᱧᱩᱛᱩᱢᱮᱢ ᱢᱮᱱ ᱞᱮᱠᱷᱟᱱ ᱢᱟᱱᱮ ᱴᱷᱤᱠᱟᱹᱭᱟᱠᱤ ᱠᱩᱲᱤ ᱠᱟᱱᱟᱭ ᱥᱮ ᱠᱚᱲᱟ ᱠᱟᱱᱟᱭ ᱟᱨ ᱚᱱᱟ ᱛᱮᱜᱮ ᱥᱟᱱᱛᱟᱲ ᱯᱟᱹᱨᱥᱤ ᱫᱚ ᱟᱹᱰᱤ ᱜᱮ ᱵᱷᱮᱜᱟᱨᱟ ᱟᱨ ᱟᱹᱰᱤ ᱜᱮ ᱠᱤᱥᱟᱹᱬᱟ ᱡᱮ ᱮᱴᱟᱜ ᱯᱟᱹᱨᱥᱤ ᱠᱚᱫᱚ ᱡᱟᱦᱟᱸ ᱱᱟᱜ ᱡᱤᱱᱤᱥ ᱜᱮ ᱢᱤᱫᱼᱢᱤᱫ ᱠᱚ ᱢᱮᱱᱟ ᱵᱟᱨᱭᱟ ᱡᱤᱱᱤᱥ ᱦᱚᱸ ᱢᱤᱫ ᱜᱮᱠᱚ ᱢᱮᱱᱟ ᱟᱨ ᱟᱵᱚᱣᱟᱜ ᱯᱟᱹᱨᱥᱤ ᱫᱚ ᱢᱤᱫᱴᱤᱡᱼᱢᱤᱫᱴᱤᱡ ᱵᱷᱮᱜᱟᱨᱼᱵᱷᱮᱜᱟᱨ ᱵᱚᱱ ᱢᱮᱱᱟ ᱟᱨ ᱟᱭᱢᱟ ᱜᱟᱱ ᱠᱟᱹᱢᱤ ᱞᱮᱠᱟᱛᱮ ᱧᱩᱛᱩᱢ ᱠᱚᱦᱚᱸ ᱢᱮᱱᱟᱜᱼᱟ ᱡᱟᱦᱟᱸ ᱱᱟᱜ ᱜᱮ ᱠᱟᱹᱢᱤ ᱡᱟᱦᱟᱸ ᱠᱟᱹᱢᱤ ᱞᱮᱠᱟ ᱛᱮᱜᱮ ᱚᱱᱟ ᱨᱮᱱᱟᱜ ᱧᱩᱛᱩᱢ ᱫᱚ ᱵᱷᱮᱜᱟᱨ ᱵᱷᱮᱜᱟᱨ ᱜᱮ ᱢᱮᱱᱟᱜᱼᱟ ᱚᱱᱟᱛᱮ ᱟᱵᱚᱣᱟᱜ ᱯᱟᱹᱨᱥᱤ ᱫᱚ ᱟᱹᱰᱤ ᱜᱮ ᱠᱤᱥᱟᱹᱬᱟ